ᱤᱧᱟᱹᱜ ᱯᱚᱱᱚᱛ ᱨᱮ ᱞᱟᱠᱪᱟᱨ ᱨᱮᱭᱟᱜ ᱩᱯᱩᱨᱩᱢ ᱨᱮ ᱥᱟᱱᱛᱟᱲᱤ ᱯᱟᱹᱨᱥᱤ ᱫᱚ ᱟᱹᱰᱤ ᱱᱟᱯᱟᱭ ᱮᱱᱮᱢᱮ ᱫᱚᱦᱚ ᱟᱠᱟᱫᱟ ᱡᱮᱢᱚᱱ ᱵᱟᱦᱟ ᱥᱚᱨᱦᱟᱭ ᱵᱚᱸᱜᱟ ᱥᱚᱨᱦᱟᱭ ᱫᱟᱥᱟᱸᱭ ᱵᱚᱸᱜᱟ ᱫᱚ ᱫᱟᱥᱟᱸᱭ ᱵᱷᱟᱸᱰᱟᱱ ᱪᱷᱟᱹᱴᱭᱟᱹᱨ ᱫᱚᱝ ᱮᱢᱟᱱ ᱠᱚᱨᱮ ᱫᱚ ᱫᱚᱝ ᱥᱮᱨᱮᱧ ᱟᱨ ᱱᱚᱣᱟ ᱵᱟᱫᱽ ᱠᱟᱛᱮ ᱦᱚᱸ ᱢᱮᱱᱟᱜ ᱟᱠᱟᱫᱟ ᱡᱮᱢᱚᱱ ᱫᱤᱱᱚᱢ ᱜᱮ ᱥᱤᱸᱜᱟᱹᱲ ᱚᱠᱛᱚ ᱞᱟᱜᱽᱬᱮ ᱮᱱᱮᱜ ᱥᱮᱨᱮᱧ ᱮᱢᱟᱱ ᱠᱚ